ᱟᱯᱮ ᱫᱚ ᱪᱮᱫ ᱯᱚᱨᱚᱵᱽ ᱠᱚᱯᱮ ᱯᱟᱞᱟᱣᱟ ᱟᱨ ᱯᱚᱨᱚᱵᱽ ᱠᱚᱨᱮ ᱫᱚ ᱪᱮᱫ ᱠᱚᱯᱮ ᱡᱚᱢᱟ ᱟᱞᱮ ᱫᱚ ᱥᱚᱨᱦᱟᱭ ᱯᱚᱨᱚᱵᱽ ᱜᱮ ᱡᱚᱛᱚ ᱠᱷᱚᱱ ᱢᱟᱨᱟᱝ ᱯᱚᱨᱚᱵᱽ ᱠᱟᱱ ᱛᱟᱞᱮᱭᱟ ᱚᱱᱟ ᱢᱟᱨᱟᱝ ᱯᱚᱨᱚᱵᱽ ᱨᱮᱫᱚ ᱡᱤᱞ ᱞᱮ ᱩᱛᱩᱭᱟ ᱡᱤᱞ ᱯᱤᱴᱷᱟᱹ ᱭᱟᱞᱮ ᱡᱤᱞ ᱯᱤᱴᱷᱟᱹ ᱠᱟᱛᱮᱜ ᱡᱚᱛᱚ ᱦᱚᱲ ᱢᱤᱫ ᱴᱷᱮᱱ ᱫᱩᱲᱩᱵ ᱠᱟᱛᱮᱜ ᱡᱚᱢᱟ ᱟᱨ ᱞᱮ ᱨᱟᱹᱥᱠᱟᱹᱭᱟ